ᱦᱟᱹᱠᱩ ᱥᱟᱵ ᱟᱭᱢᱟ ᱦᱚᱲᱜᱮ ᱵᱟᱝ ᱠᱚ ᱵᱟᱰᱟᱭᱟ ᱫᱩ ᱪᱮᱫ ᱞᱮᱠᱟᱱ ᱥᱟᱵ ᱵᱟᱝᱠᱚ ᱵᱟᱰᱟᱭᱟ ᱟᱞᱮ ᱫᱚᱞᱮ ᱪᱟᱯᱳ ᱥᱟᱵ ᱠᱚᱣᱟ ᱫᱟᱜ ᱛᱷᱚᱲᱟ ᱞᱮᱱ ᱠᱷᱟᱡ ᱟᱨ ᱩᱱᱩᱢ ᱠᱟᱛᱮᱫ ᱞᱮ ᱥᱟᱵ ᱠᱚᱣᱟ ᱩᱱᱩᱢ ᱠᱟᱛᱮᱫ ᱫᱚ ᱪᱮᱫ ᱞᱮᱠᱟ ᱡᱮᱢᱚᱱ ᱟᱞᱮ ᱞᱟᱹᱴᱩ ᱞᱟᱹᱴᱩ ᱜᱟᱰᱟ ᱨᱮᱞᱮ ᱪᱟᱞᱟᱜᱼᱟ ᱡᱟᱟᱸ ᱠᱚ ᱢᱮᱛᱟᱜ ᱠᱟᱱᱟ ᱴᱟᱯᱟ ᱢᱤᱫᱴᱮᱡ ᱫᱚᱞ ᱵᱚᱫᱽᱫᱷᱚ ᱵᱷᱟᱵᱮ ᱴᱟᱯᱟ ᱞᱮ ᱪᱟᱞᱟᱜᱼᱟ ᱚᱠᱚᱭᱴᱟᱜ ᱴᱟᱯᱟ ᱨᱮᱭ ᱵᱚᱞᱚᱜᱼᱟ ᱩᱱᱤ ᱚᱱᱟ ᱴᱟᱯᱟ ᱨᱮᱭ ᱩᱱᱩᱢᱚᱜᱼᱟ ᱩᱱᱩᱢ ᱠᱟᱛᱮᱭ ᱨᱟᱠᱟᱯᱮᱭᱟ ᱵᱟᱱᱟᱨ ᱛᱤᱛᱮ ᱥᱟᱵ ᱠᱟᱛᱮᱫ ᱚᱱᱟ ᱚᱱᱟ ᱫᱚ ᱡᱚᱛᱚ ᱦᱚᱲ ᱫᱚ ᱵᱟᱠᱚ ᱫᱟᱲᱮᱭᱟᱜᱼᱟ ᱱᱤᱭᱟᱹ ᱠᱚ ᱠᱷᱚᱱ ᱫᱚ ᱟᱞᱟᱫᱟ ᱜᱮᱭᱟ ᱚᱱᱟ ᱴᱟᱯᱟ ᱫᱚ ᱦᱟᱹᱠᱩ ᱥᱟᱵ ᱨᱮᱱᱟᱜ ᱯᱚᱫᱽᱫᱷᱚᱛᱤ ᱫᱚ ᱚᱱᱟ ᱫᱚ ᱡᱩᱫᱟᱹ ᱜᱮᱭᱟ ᱚᱱᱟ ᱫᱚ ᱡᱚᱛᱚ ᱦᱚᱲ ᱫᱚ ᱵᱟᱝ ᱜᱮᱠᱚ ᱵᱟᱰᱟᱭᱟ ᱟᱨ ᱚᱱᱟ ᱚᱱᱟ ᱥᱟᱵ ᱠᱟᱛᱮᱫ ᱠᱷᱩᱱᱴᱤ ᱛᱟᱦᱮᱱᱟ ᱚᱱᱟᱠᱚ ᱚᱨ ᱨᱟᱠᱟᱵᱟ ᱛᱟᱨᱯᱚᱨ ᱵᱷᱤᱸᱫᱟᱹᱲᱚᱜᱼᱟ ᱦᱟᱱᱛᱮ ᱤᱭᱟᱹ ᱠᱚᱜᱼᱟ ᱛᱚ ᱨᱟᱠᱟᱯᱮᱭᱟ ᱠᱚ ᱦᱟᱹᱠᱩ ᱚᱱᱟ ᱚᱱᱟ ᱯᱚᱫᱽᱫᱷᱚᱛᱤ ᱫᱚ ᱵᱟᱝ ᱜᱮᱠᱚ ᱵᱟᱰᱟᱭᱟ ᱟᱨ ᱦᱚᱸ ᱪᱟᱯᱚ ᱥᱟᱵ ᱫᱚ ᱯᱨᱟᱭ ᱜᱮᱠᱚ ᱵᱟᱰᱟᱭᱟ ᱟᱨᱦᱚᱸ ᱟᱭᱢᱟ ᱨᱚᱠᱚᱢ ᱥᱟᱵ ᱢᱮᱱᱟᱜᱼᱟ ᱢᱮᱱᱠᱷᱟᱱ ᱦᱟᱹᱠᱩ ᱥᱟᱵ ᱯᱚᱫᱽᱫᱷᱚᱛᱤ ᱫᱚ ᱤᱱᱟᱹᱜ ᱫᱷᱟᱵᱤᱡ ᱜᱤᱧ ᱵᱟᱰᱟᱭᱟ